ᱦᱮᱞᱳ ᱵᱮᱝᱠ ᱢᱮᱱᱮᱡᱟᱨ ᱤᱧ ᱥᱚᱝᱠᱚᱨ ᱯᱨᱚᱥᱟᱫᱽ ᱦᱟᱸᱥᱫᱟᱜ ᱤᱧ ᱢᱮᱱᱫᱟ ᱡᱮ ᱠᱤᱥᱟᱱ ᱠᱨᱮᱰᱤᱴ ᱤᱧ ᱵᱮᱱᱟᱣ ᱞᱟᱹᱜᱤᱫᱚᱜ ᱠᱟᱱᱟ ᱪᱮᱫ ᱪᱮᱫ ᱠᱚ ᱫᱚᱨᱠᱟᱨᱚᱜᱼᱟ ᱯᱮᱱ ᱠᱟᱨᱰ ᱟᱫᱷᱟᱨ ᱠᱟᱨᱰ ᱟᱨ ᱚᱱᱟ ᱠᱚᱧ ᱤᱭᱟᱹᱭᱟ ᱟᱨ ᱵᱮᱝᱠ ᱠᱚ ᱚᱠᱟ ᱦᱤᱞᱳᱜ ᱡᱷᱤᱡ ᱛᱟᱦᱮᱱ ᱠᱟᱱᱟ ᱚᱱᱟ ᱞᱟᱹᱭ ᱢᱮᱥᱟᱭ ᱤᱧ ᱚᱱᱟ ᱠᱚ ᱠᱤᱥᱟᱱ ᱠᱨᱮᱰᱤᱴ ᱨᱮ ᱠᱚᱨᱟᱣ ᱥᱟᱱᱟᱹᱧ ᱠᱟᱱᱟ ᱵᱮᱝᱠ ᱛᱩᱞᱩᱡ ᱡᱳᱜᱟᱡᱳᱜᱽ ᱠᱟᱛᱮᱫ ᱛᱟᱦᱚᱞᱮ ᱵᱮᱝᱠ ᱨᱮᱱ ᱥᱚᱢᱚᱭ ᱚᱠᱟ ᱥᱚᱢᱚᱭ ᱨᱮ ᱡᱷᱤᱡᱚᱜ ᱠᱟᱱᱟ ᱦᱮᱸ ᱵᱮᱝᱠ ᱢᱮᱱᱮᱡᱟᱨ ᱱᱚᱣᱟ ᱠᱟᱛᱷᱟ ᱟᱢᱤᱧ ᱠᱩᱞᱤᱭᱮᱫ ᱢᱮᱭᱟ ᱛᱚ ᱪᱮᱫ ᱪᱮᱫ ᱠᱚ ᱫᱚᱨᱠᱟᱨᱚᱜᱼᱟ ᱟᱫᱷᱟᱨ ᱠᱟᱨᱰ ᱥᱮ ᱯᱮᱱ ᱠᱟᱨᱰ ᱟᱪᱪᱷᱟ ᱚᱱᱟ ᱠᱚ ᱴᱷᱤᱠ ᱜᱮᱭᱟ ᱚᱠᱟ ᱚᱠᱛᱚ ᱨᱮ ᱡᱷᱤᱡᱚᱜᱼᱟ ᱚᱠᱟ ᱫᱤᱱ ᱦᱤᱞᱳᱜ ᱡᱷᱤᱜᱚᱜᱼᱟ ᱛᱚ ᱜᱩᱨᱩᱵᱟᱨ ᱦᱤᱞᱳᱜ ᱤᱧ ᱪᱟᱞᱟᱜ ᱠᱟᱱᱟ ᱟᱨ ᱱᱚᱰᱮ ᱫᱚᱥᱴᱟ ᱛᱤᱧ ᱩᱰᱩᱠᱚᱜᱼᱟ ᱚᱸᱰᱮ ᱮᱜᱟᱨᱚ ᱵᱟᱡᱮ ᱡᱷᱤᱡᱚᱜ ᱠᱟᱱ ᱠᱷᱟᱱ ᱮᱜᱟᱨᱚ ᱵᱟᱡᱟᱜ ᱛᱤᱧ ᱟᱢ ᱴᱷᱤᱱᱤᱧ ᱥᱮᱴᱮᱨᱚᱜᱼᱟ ᱟᱨ ᱚᱱᱟ ᱠᱚᱫᱚ ᱯᱷᱳᱴᱳ ᱠᱚᱯᱤ ᱠᱟᱛᱮᱫ ᱜᱮ ᱤᱫᱤ ᱦᱩᱭᱩᱜᱼᱟ ᱥᱮ ᱱᱚᱝᱠᱟ ᱫᱚ ᱵᱟᱝ ᱦᱮᱸᱛᱚ ᱯᱷᱳᱴᱳ ᱠᱚᱯᱤ ᱠᱟᱛᱮᱫ ᱜᱤᱧ ᱤᱫᱤᱭᱟ ᱟᱫᱷᱟᱨ ᱯᱮᱱ ᱠᱟᱨᱰ ᱠᱤᱥᱟᱱ ᱠᱨᱮᱰᱤᱴ ᱠᱟᱨᱰ ᱨᱮ ᱡᱚᱭᱮᱱᱤᱝ ᱚᱜ ᱞᱟᱹᱜᱤᱫ ᱤᱧ ᱠᱚᱨᱟᱣᱮᱫᱟ